ᱟᱞᱮ ᱚᱲᱟᱜ ᱨᱮ ᱥᱤᱢ ᱠᱚ ᱜᱮᱰᱮ ᱠᱚ ᱟᱭᱢᱟ ᱢᱮᱱᱟᱜ ᱠᱚᱣᱟ ᱛᱚ ᱩᱱᱠᱩ ᱛᱟᱦᱮᱱ ᱞᱟᱹᱜᱤᱫ ᱴᱷᱟᱶ ᱫᱚ ᱡᱩᱫᱟᱹ ᱡᱩᱫᱟᱹ ᱢᱮᱱᱫᱚ ᱟᱞᱟᱜᱽ ᱟᱞᱟᱜᱽ ᱜᱮ ᱢᱮᱱᱟᱜᱼᱟ ᱢᱮᱱ ᱞᱮᱠᱷᱟᱱ ᱥᱤᱢ ᱵᱩᱥᱟᱹᱜ ᱠᱚ ᱢᱤᱫᱴᱷᱮᱱ

ᱮᱸᱜᱟᱛ ᱪᱷᱟᱲᱟ ᱠᱚ ᱱᱟᱦᱟᱜ ᱡᱟᱦᱟᱵᱚᱱ ᱢᱮᱛᱟ ᱠᱚᱣᱟ ᱟᱨ ᱢᱟᱨᱟᱝ ᱠᱚ ᱢᱤᱫᱴᱷᱮᱱ ᱟᱨ ᱜᱮᱰᱮ ᱠᱚᱦᱚᱸ ᱚᱱᱠᱟᱜᱮ ᱪᱤᱠᱟᱹᱛᱮ ᱩᱱᱠᱩ ᱢᱤᱫᱴᱷᱮᱱ ᱠᱚ ᱛᱟᱦᱮᱸ ᱞᱮᱠᱷᱟᱱ ᱧᱤᱫᱟᱹ ᱢᱤᱫᱴᱷᱮᱱ ᱜᱮᱢ ᱫᱚᱦᱚ ᱠᱚᱣᱟ ᱩᱱᱠᱩ ᱟᱹᱰᱤᱡᱳᱨ ᱠᱚ ᱛᱟᱯᱟᱢᱟ ᱡᱟᱦᱟᱸ ᱥᱮ ᱜᱤᱫᱽᱨᱟᱹ ᱟᱨ ᱵᱟᱝᱼᱢᱟ ᱠᱟᱹᱴᱤᱡ ᱵᱩᱥᱟᱹᱜ ᱠᱚᱫᱚ ᱠᱚ ᱜᱮᱨ ᱦᱚᱪᱚᱜᱼᱟ ᱟᱫᱚ ᱩᱱᱠᱩ ᱠᱚ ᱡᱚᱛᱚᱱ ᱠᱚ ᱦᱟᱨᱟ ᱠᱚ ᱞᱟᱹᱜᱤᱫᱼᱛᱮ ᱟᱹᱰᱤ ᱛᱮᱫᱜᱮ ᱟᱯᱱᱟᱨ ᱜᱮ ᱮᱸᱜᱟᱛ ᱟᱯᱟᱛ ᱞᱮᱠᱟ ᱠᱷᱟᱴᱟᱜ ᱦᱩᱭᱟᱢᱟ ᱚᱠᱛᱚ ᱡᱟᱹᱱᱤᱨᱮ ᱡᱚᱢ ᱠᱚ ᱮᱢᱟ ᱠᱚ ᱮᱱᱟᱝ

ᱨᱳᱜᱽ ᱟᱡᱟᱨ ᱵᱮᱢᱟᱨ ᱠᱷᱚᱱ ᱵᱟᱧᱪᱟᱜ ᱞᱟᱹᱜᱤᱫ ᱦᱚᱸ ᱚᱠᱛᱚ ᱡᱟᱹᱱᱤᱨᱮ ᱨᱟᱱ ᱢᱩᱨᱜᱟᱹᱱ ᱠᱚ ᱮᱢᱟᱠᱚ ᱮᱱᱟᱝ ᱩᱱᱠᱩ ᱴᱷᱤᱠ ᱥᱟᱺᱦᱤᱡ ᱠᱚ ᱛᱟᱦᱮᱱᱟ ᱟᱨ ᱩᱱᱠᱩ ᱴᱷᱤᱠ ᱥᱟᱺᱦᱤᱡ ᱠᱚ ᱛᱟᱦᱮᱸᱞᱮᱱ ᱮᱱᱟᱝ ᱟᱵᱚᱣᱟᱜ ᱯᱷᱟᱭᱫᱟ ᱦᱩᱭᱩᱜᱼᱟ ᱟᱨ ᱩᱱᱠᱩ ᱡᱩᱫᱤ ᱴᱷᱤᱠ ᱥᱟᱺᱦᱤᱡ ᱵᱟᱢ ᱫᱚᱦᱚ ᱫᱟᱲᱮᱭᱟᱠᱚᱣᱟ ᱮᱱᱠᱷᱟᱱ ᱫᱚ ᱫᱚᱦᱚ ᱠᱟᱛᱮ ᱦᱚᱸᱢ ᱵᱮᱠᱟᱨ ᱜᱮᱭᱟ ᱟᱫᱚ ᱩᱱᱠᱩ ᱠᱚ ᱴᱷᱤᱠ ᱥᱟᱺᱦᱤᱡ ᱛᱟᱦᱮᱱ ᱞᱟᱹᱜᱤᱫ ᱛᱮᱠᱷᱟᱱ ᱫᱚ ᱚᱱᱮ ᱴᱷᱤᱠ ᱚᱠᱛᱚ ᱨᱮ ᱡᱚᱢ ᱠᱚ ᱛᱟᱦᱮᱱ ᱨᱮᱭᱟᱜ ᱴᱷᱟᱶ ᱵᱮᱵᱚᱥᱛᱷᱟ ᱠᱚ ᱴᱷᱤᱠ ᱛᱟᱦᱮᱱᱼᱢᱟ ᱟᱨ ᱟᱠᱚᱣᱟᱜ ᱛᱟᱦᱮᱱ ᱴᱷᱟᱶ ᱠᱚ ᱥᱟᱯᱷᱟ ᱯᱷᱟᱨᱪᱟ ᱯᱷᱟᱹᱨᱪᱤ ᱛᱟᱦᱮᱱ ᱞᱟᱹᱠᱛᱤᱭᱟ